ᱡᱷᱟᱲᱜᱨᱟᱢ ᱦᱚᱱᱚᱛ ᱨᱮᱭᱟᱜ ᱢᱩᱲᱩᱛ ᱟᱨᱡᱟᱣ ᱫᱚ ᱦᱩᱭᱩᱜ ᱠᱟᱱᱟ ᱦᱳᱲᱳ ᱡᱷᱟᱲᱜᱨᱟᱢ ᱦᱚᱱᱚᱛ ᱨᱮ ᱡᱷᱚᱛᱚ ᱦᱚᱲ ᱞᱮᱠᱟᱜᱮ ᱦᱳᱲᱳ ᱠᱚᱫᱚ ᱠᱚ ᱪᱟᱥᱟ ᱦᱳᱲᱳ ᱪᱟᱥᱫᱚ ᱵᱚᱨᱥᱟ ᱨᱤᱛᱩ ᱨᱮ ᱦᱩᱭᱩᱜᱼᱟ ᱦᱳᱲᱳ ᱫᱚ ᱱᱚᱝᱠᱟ ᱠᱟᱛᱮ ᱠᱚ ᱪᱟᱥᱟ ᱯᱚᱨᱛᱷᱚᱢ ᱫᱚ ᱥᱤ ᱠᱟᱛᱮ ᱥᱤᱭᱟᱠᱚ ᱛᱟᱨᱯᱚᱨ ᱠᱚ ᱮᱨᱟ ᱮᱨᱠᱟᱛᱮ ᱡᱚᱠᱷᱚᱡ ᱛᱚᱞᱟ ᱠᱚ ᱦᱟᱨᱟᱜᱼᱟ ᱦᱟᱨᱟ ᱠᱟᱛᱮ ᱡᱟᱦᱟᱸ ᱨᱮᱠᱚ ᱨᱚᱦᱚᱭᱚ ᱚᱸᱰᱮ ᱞᱟᱦᱟ ᱠᱚ ᱥᱤᱭᱟ ᱟᱨ ᱚᱱᱟ ᱡᱟᱦᱟᱸ ᱮᱨ ᱟᱠᱟᱫᱟ ᱠᱚ ᱚᱱᱟ ᱵᱟᱹᱫᱽᱨᱮ ᱫᱟᱜ ᱠᱚ ᱛᱚᱸᱵᱟ ᱦᱚᱪᱚᱣᱟᱜᱼᱟ ᱱᱚᱨᱚᱢ ᱦᱚᱪᱚᱣᱟᱜᱼᱟ ᱞᱟᱹᱵᱤᱫ ᱦᱚᱪᱚᱣᱟᱜᱼᱟ ᱠᱚ ᱛᱟᱨᱯᱚᱨ ᱚᱱᱟ ᱛᱚᱞᱟ ᱛᱩᱫᱽ ᱠᱟᱛᱮ ᱨᱚᱦᱚᱭᱟᱠᱚ ᱨᱚᱦᱚᱭ ᱠᱟᱛᱮ ᱚᱱᱟ ᱦᱟᱨᱟᱜᱼᱟ ᱟᱨ ᱚᱱᱟ ᱨᱚᱦᱚᱭ ᱠᱟᱛᱮ ᱥᱟᱨ ᱠᱚᱠᱚ ᱮᱢᱟᱦᱟᱜᱼᱟ ᱟᱨᱚ ᱡᱚᱠᱷᱚᱡ ᱠᱟᱹᱴᱤᱡ ᱦᱟᱨᱟᱜᱼᱟ ᱯᱚᱴᱮᱜ ᱞᱟᱹᱜᱤᱫᱚᱜᱼᱟ ᱛᱚᱠᱷᱚᱡ ᱦᱮᱲᱦᱮᱫᱟᱜᱼᱟ ᱠᱚ ᱦᱮᱲᱦᱮᱫ ᱠᱟᱛᱮ ᱡᱚᱠᱷᱡ ᱜᱮᱞᱮᱜᱼᱟ ᱜᱮᱞᱮᱭᱮᱱᱟ ᱵᱮᱞᱮᱜᱼᱟ ᱛᱟᱨᱯᱚᱨ ᱵᱮᱞᱮ ᱠᱟᱛᱮ ᱠᱚ ᱤᱨ ᱟᱜᱩᱭᱟᱠᱚ ᱚᱲᱟᱜᱛᱮ ᱤᱨᱟᱠᱚ ᱛᱟᱨᱯᱚᱨ ᱠᱚ ᱛᱚᱞᱟ ᱛᱟᱨᱯᱚᱨ ᱚᱲᱟᱜ ᱠᱚ ᱟᱜᱩᱭᱟ ᱚᱲᱟᱜ ᱨᱮ ᱟᱜᱩ ᱠᱟᱛᱮ ᱫᱟᱞᱟᱠᱚ ᱦᱳᱲᱳ ᱦᱳᱲᱳ ᱫᱟᱞ ᱠᱟᱛᱮ ᱚᱲᱟᱜ ᱨᱮᱠᱚ ᱥᱟᱸᱵᱟᱣᱟ ᱟᱨ ᱤᱱᱟᱹ ᱛᱟᱭᱚᱢ ᱫᱚ ᱛᱮᱠᱮ ᱞᱚᱦᱚᱫᱟᱠᱚ ᱛᱮᱠᱮ ᱞᱚᱦᱚᱫ ᱠᱟᱛᱮ ᱨᱚᱦᱚᱲᱟᱠᱚ ᱛᱟᱨᱯᱚᱨ ᱞᱟᱦᱩᱫ ᱟᱜᱩᱭᱟᱠᱚ ᱟᱛᱳ ᱯᱟᱲᱟ ᱟᱛᱳ ᱴᱚᱞᱟ ᱠᱚᱨᱮ ᱫᱚ ᱰᱷᱤᱝᱠᱤ ᱛᱮᱦᱚᱸ ᱠᱚ ᱞᱟᱹᱦᱩᱫᱟ ᱟᱨ ᱢᱤᱥᱤᱱ ᱛᱮᱦᱚᱸ ᱠᱚ ᱞᱟᱹᱦᱩᱫᱟ ᱞᱟᱹᱦᱩᱫ ᱠᱟᱛᱮ ᱪᱟᱣᱞᱮᱭᱟᱠᱚ ᱟᱨ ᱚᱱᱟ ᱪᱟᱣᱞᱮ ᱜᱮ ᱤᱥᱤᱱ ᱠᱟᱛᱮ ᱡᱚᱢᱟᱠᱚ ᱟᱨ ᱚᱱᱟ ᱪᱟᱣᱞᱮ ᱛᱮ ᱚᱱᱟ ᱦᱳᱲᱳ ᱨᱮᱱᱟᱜ ᱜᱮ ᱚᱱᱟ ᱯᱤᱴᱷᱟᱹ ᱰᱩᱸᱵᱩᱜ ᱦᱚᱸᱠᱚ ᱵᱮᱱᱟᱣᱟ ᱱᱚᱣᱟ ᱫᱚ ᱱᱚᱝᱠᱟ ᱠᱚ ᱵᱮᱱᱟᱣᱟ ᱦᱩᱲᱩ ᱠᱷᱚᱱᱟᱜ ᱞᱟᱦᱟ ᱠᱚ ᱪᱟᱣᱞᱮᱭᱟᱠᱚ ᱚᱱᱟ ᱫᱚ ᱟᱫᱣᱟ ᱪᱟᱣᱞᱮ ᱵᱤᱱᱟᱹ ᱛᱤᱠᱤ ᱞᱚᱦᱚᱫᱟᱜ ᱪᱟᱣᱞᱮ ᱟᱫᱣᱟ ᱪᱟᱣᱞᱮ ᱠᱚ ᱵᱮᱱᱟᱣᱟ ᱛᱟᱨᱯᱚᱨ ᱚᱱᱟ ᱦᱚᱞᱚᱝ ᱟᱠᱚ ᱦᱚᱞᱚᱝ ᱠᱟᱛᱮ ᱢᱤᱦᱤ ᱢᱤᱦᱤ ᱠᱟᱹᱴᱤᱡ ᱠᱟᱹᱴᱤᱡ ᱮᱛᱟᱝ ᱮᱛᱟᱝ ᱪᱟᱞᱟ ᱵᱷᱤᱱᱟᱹᱭᱟᱠᱚ ᱛᱟᱨᱯᱚᱨ ᱚᱱᱟ ᱛᱮ ᱯᱤᱴᱷᱟᱹ ᱰᱩᱢᱵᱩᱜ ᱠᱚᱠᱚ ᱵᱮᱱᱟᱣᱟ ᱟᱨ ᱡᱷᱟᱲᱜᱨᱟᱢ ᱦᱚᱱᱚᱛ ᱨᱮᱭᱟᱜ ᱢᱩᱲᱩᱛ ᱪᱟᱥ ᱦᱚᱸ ᱟᱭᱢᱟ ᱞᱮᱠᱟᱱ ᱡᱚᱢᱟᱜ ᱠᱚ ᱦᱩᱭᱩᱜᱼᱟ ᱥᱚᱵᱡᱤ ᱠᱚ ᱡᱮᱢᱚᱱ ᱟᱞᱩ ᱯᱚᱴᱚᱞ ᱵᱮᱸᱜᱟᱲ ᱠᱚᱯᱤ ᱯᱮᱸᱭᱟᱡᱽ ᱵᱤᱞᱟᱹᱛᱤ ᱟᱭᱢᱟ ᱞᱮᱠᱟᱱᱟᱜ ᱟᱲᱟᱜ ᱠᱚᱦᱚᱸᱠᱚ ᱪᱟᱥᱟ ᱟᱨ ᱚᱱᱟ ᱥᱟᱶᱛᱮ ᱪᱟᱹᱛ ᱵᱟᱹᱭᱥᱟᱹᱠ ᱫᱤᱱ ᱫᱚ ᱜᱩᱦᱩᱢ ᱠᱚᱠᱚ ᱪᱟᱥᱟ ᱟᱨ ᱛᱩᱲᱤ ᱦᱚᱸᱠᱚ ᱪᱟᱥᱟ ᱟᱨ ᱠᱷᱚᱥᱞᱟ ᱦᱚᱸ ᱛᱩᱲᱤ ᱦᱚᱸ ᱱᱚᱝᱠᱟ ᱯᱚᱨᱛᱷᱚᱢ ᱫᱚ ᱥᱤᱭᱟᱠᱚ ᱛᱟᱨᱯᱚᱨ ᱠᱚ ᱮᱨᱟ ᱚᱱᱟ ᱦᱟᱨᱟᱜᱼᱟ ᱥᱚᱢᱚᱭ ᱨᱮᱠᱚ ᱫᱟᱠᱟᱜᱼᱟ ᱠᱚ ᱟᱨ ᱵᱟᱦᱟᱜᱼᱟ ᱛᱟᱯᱚᱨ ᱡᱚᱜᱼᱟ ᱵᱮᱞᱮ ᱞᱮᱱᱠᱷᱟᱱ ᱤᱨ ᱟᱜᱩ ᱠᱟᱛᱮ ᱠᱚ ᱫᱟᱞᱟ ᱟᱨ ᱫᱟᱞ ᱠᱟᱛᱮ ᱥᱩᱱᱩᱢᱟᱠᱚ ᱟᱨ ᱚᱱᱟ ᱥᱩᱱᱩᱢ ᱜᱮᱠᱚ ᱩᱛᱩᱭᱟᱠᱚ ᱚᱡᱚᱜᱟᱠᱚ ᱠᱟᱛᱮ ᱠᱚ ᱡᱚᱢᱟ